ᱟᱞᱮ ᱴᱚᱴᱷᱟ ᱨᱮᱫᱚ ᱜᱟᱛᱮ ᱫᱚ ᱟᱭᱢᱟ ᱜᱮ ᱦᱩᱭ ᱵᱟᱲᱟᱜᱼᱟ ᱡᱮᱢᱚᱱ ᱯᱷᱩᱴᱵᱚᱞ ᱠᱨᱤᱠᱮᱴ ᱠᱟᱵᱟᱰᱤ ᱵᱷᱩᱞᱤᱵᱚᱞ ᱟᱨᱚ ᱛᱟᱢᱟᱢ ᱠᱚᱨᱮᱱᱟᱜ ᱜᱟᱛᱤᱜ ᱚᱱᱟᱠᱚ ᱜᱟᱛᱤᱜ ᱢᱚᱫᱽᱫᱷᱮ ᱨᱮᱫᱚ ᱡᱚᱛᱚ ᱠᱷᱚᱱ ᱥᱮᱨᱣᱟ ᱜᱟᱛᱮᱫᱚ ᱯᱷᱩᱴᱵᱚᱞ ᱜᱤ ᱟᱨ ᱯᱷᱩᱴᱵᱚᱞ ᱜᱤ ᱤᱧ ᱟᱹᱰᱤ ᱡᱳᱨᱤᱧ ᱠᱩᱥᱤᱭᱟᱜᱼᱟ ᱟᱨ ᱯᱷᱩᱴᱵᱚᱞ ᱜᱤᱧ ᱜᱟᱛᱤ ᱵᱟᱲᱟᱜᱼᱟ

ᱯᱷᱩᱴᱵᱚᱞ ᱜᱤ ᱵᱤᱥᱤᱨ ᱵᱷᱟᱜᱽ ᱦᱚᱲ ᱠᱚᱛᱮ ᱱᱤᱭᱟᱹ ᱟᱞᱮ ᱴᱚᱴᱷᱟ ᱠᱚᱨᱮᱱ ᱠᱚ ᱠᱩᱥᱤᱭᱟᱜᱼᱟ ᱟᱞᱮ ᱴᱚᱴᱷᱟ ᱨᱮᱦᱚᱸ ᱢᱤᱫᱴᱮᱡ ᱢᱟᱴᱷ ᱢᱮᱱᱟᱭᱟ ᱟᱹᱰᱤ ᱢᱟᱨᱟᱝ ᱚᱸᱰᱮ ᱯᱷᱩᱴᱵᱚᱞ ᱯᱨᱚᱛᱛᱮᱠ ᱵᱚᱪᱷᱚᱨ ᱜᱟᱛᱮ ᱦᱩᱭᱩᱜᱼᱟ ᱟᱨ ᱟᱹᱰᱤ ᱨᱟᱹᱥᱠᱟᱹᱣᱟᱱ ᱞᱮ ᱵᱩᱡᱷᱟᱹᱣᱟ ᱡᱮ ᱢᱤᱫᱴᱮᱡ ᱢᱟᱴᱷ ᱩᱱ ᱢᱟᱨᱟᱝ ᱢᱟᱴᱷ ᱨᱮ ᱡᱚᱛᱚ ᱦᱚᱲ ᱯᱷᱩᱴᱵᱚᱞ ᱧᱮᱞ ᱞᱟᱹᱜᱤᱫ ᱦᱟᱡᱟᱨ ᱦᱟᱡᱟᱨ ᱦᱚᱲ ᱠᱚ ᱦᱟᱡᱩᱜᱼᱟ ᱟᱨ ᱥᱟᱺᱜᱤᱧ ᱥᱟᱺᱜᱤᱧ ᱠᱷᱚᱡ ᱯᱞᱮᱭᱟᱨ ᱠᱚᱦᱚᱸ ᱠᱚ ᱦᱟᱡᱩᱜᱼᱟ ᱟᱨ ᱜᱟᱛᱤᱜ ᱧᱮᱞᱛᱮ ᱟᱹᱰᱤ ᱨᱟᱹᱥᱠᱟᱹ ᱥᱮ ᱟᱹᱰᱤ ᱢᱚᱡᱽ ᱞᱮ ᱵᱩᱡᱷᱟᱹᱣᱟ